ᱦᱮᱞᱳ ᱦᱮᱞᱳ ᱚᱠᱚᱭ ᱱᱚᱰᱮ ᱯᱷᱩᱴᱵᱚᱞ ᱵᱷᱚᱞᱤ ᱵᱚᱞ ᱠᱟᱵᱟᱰᱤ

ᱠᱚᱲᱟ ᱠᱩᱲᱤ ᱡᱚᱛᱚ ᱜᱮᱞᱮ ᱠᱷᱮᱞᱟ ᱦᱮᱸ ᱪᱟᱞᱟᱜ ᱜᱮᱭᱟ ᱞᱮ ᱡᱟᱦᱟᱸ ᱨᱮᱜᱮ ᱡᱩᱫᱤ ᱯᱷᱩᱴᱵᱚᱞ ᱠᱷᱮᱞ ᱦᱩᱭᱩᱜ ᱠᱟᱱᱟ ᱚᱸᱰᱮ ᱦᱚᱞᱮ ᱯᱟᱨᱴᱤᱥᱤᱯᱮᱴ ᱜᱮᱭᱟ ᱟᱨ ᱵᱷᱚᱞᱤ ᱵᱚᱞ ᱦᱚᱸ ᱡᱟᱦᱟᱸ ᱨᱮᱜᱮ ᱠᱷᱮᱞ ᱦᱩᱭᱩᱜ ᱜᱮᱭᱟ ᱚᱸᱰᱮ ᱦᱚᱞᱮ ᱯᱟᱨᱴᱤᱥᱤᱯᱮᱴᱟ ᱠᱚᱲᱟ ᱠᱚᱸᱦᱚ ᱠᱩᱲᱤ ᱠᱚᱸᱦᱚ ᱡᱚᱛᱚᱜᱮ ᱦᱮᱸ ᱡᱟᱦᱟᱸ ᱨᱮᱦᱮ ᱦᱩᱭᱩᱜᱼᱟ ᱚᱸᱰᱮ ᱜᱮᱞᱮ ᱯᱟᱨᱮᱭᱟᱜᱼᱟ ᱦᱮᱸ ᱵᱞᱚᱠ ᱨᱮᱦᱚᱸ ᱞᱮ ᱠᱷᱮᱞᱟ ᱛᱟᱯᱚᱨᱮ ᱰᱤᱥᱴᱨᱤᱠ ᱨᱮᱦᱚᱸ

ᱱᱚᱶᱟ ᱠᱚᱨᱮ ᱦᱟᱭ ᱡᱷᱟᱯ ᱞᱚᱝ ᱡᱷᱟᱯ ᱚᱱᱟ ᱠᱚ ᱚᱱᱟ ᱠᱚᱦᱚᱸ ᱞᱮ ᱠᱷᱮᱞ ᱜᱮᱭᱟ ᱦᱮᱸ ᱡᱚᱛᱚ ᱨᱮᱜᱮ ᱞᱮ ᱯᱟᱨᱴᱤᱥᱤᱯᱮᱴᱟ